ᱡᱟᱦᱟᱸ ᱜᱷᱟᱨᱚᱸᱡᱽ ᱨᱮ ᱪᱮᱫ ᱠᱚ ᱱᱟᱜᱟᱢ ᱡᱮᱞᱮᱧ ᱛᱟᱦᱮᱸ ᱞᱮᱱᱟ ᱚᱱᱟ ᱫᱚ ᱛᱟᱦᱮᱸ ᱞᱮᱱ ᱜᱮᱭᱟ ᱢᱤᱫᱴᱮᱱ ᱛᱤᱨᱭᱟᱹ ᱵᱟᱵᱟᱭ ᱚᱨᱚᱝ ᱮᱫ ᱛᱟᱦᱮᱸᱜᱼᱟ ᱞᱟᱦᱟ ᱟᱹᱰᱤ ᱫᱤᱱ ᱵᱟᱵᱟ ᱱᱮᱛᱟᱨ ᱫᱚ ᱵᱟᱹᱱᱩᱭᱟ ᱛᱤᱨᱭᱨᱟᱹ ᱫᱚ ᱮᱠᱷᱚᱱᱳ ᱢᱮᱱᱟᱜ ᱠᱟᱜ ᱜᱮᱭᱟ ᱵᱟᱵᱟᱭ ᱚᱨᱚᱝᱟ ᱛᱚᱠᱷᱚᱱ ᱟᱹᱰᱤ ᱢᱚᱡᱽ ᱟᱸᱡᱚᱢᱚᱜ ᱠᱟᱱ ᱛᱟᱦᱮᱸᱜᱼᱟ ᱚᱱᱟ ᱦᱚᱹᱧ ᱫᱤᱥᱟᱹᱭᱟ ᱤᱧ ᱦᱚᱹᱧ ᱚᱨᱚᱝᱟ ᱟᱨ ᱵᱟᱵᱟᱣᱟᱜ ᱤᱧ ᱫᱤᱥᱟᱹᱭ ᱛᱟᱭᱟ ᱵᱟᱵᱟᱭ ᱛᱟᱦᱮᱸ ᱞᱮᱱᱟ ᱛᱚᱠᱷᱚᱱ ᱟᱹᱰᱤ ᱢᱚᱡᱮ ᱚᱨᱚᱝᱼᱮ ᱛᱟᱦᱮᱸᱜᱼᱟ ᱛᱚᱠᱷᱚᱱ ᱯᱚᱨᱚᱵᱽ ᱯᱟᱹᱞᱤ ᱵᱟᱯᱞᱟ ᱵᱤᱦᱟᱹ ᱜᱳᱴᱟᱭ ᱤᱫᱤᱭᱮᱜ ᱛᱟᱦᱮᱸᱜᱼᱟ ᱤᱧᱦᱚᱸ ᱚᱱᱟ ᱛᱟᱭᱚᱢ ᱛᱮᱜᱤᱧ ᱚᱨᱚᱝ ᱚᱨᱚᱝ ᱛᱮ ᱤᱧ ᱦᱚᱹᱧ ᱥᱮᱬᱟᱭ ᱤᱱᱟᱹ ᱛᱟᱭᱱᱚᱢ ᱤᱧ ᱦᱚᱸ ᱡᱚᱠᱷᱚᱱᱤᱧ ᱚᱨᱚᱝᱼᱟ ᱤᱧ ᱮᱥᱠᱟᱨ ᱡᱚᱠᱷᱚᱱᱤᱧ ᱛᱟᱦᱮᱱᱟ ᱵᱟᱵᱟᱣᱟᱜ ᱤᱧ ᱢᱩᱴᱷᱟᱹᱱᱤᱧ ᱫᱤᱥᱟᱹᱭᱟ ᱤᱧ ᱵᱟᱵᱟᱭ ᱛᱟᱦᱮᱱ ᱠᱷᱟᱱ ᱱᱚᱝᱠᱟ ᱜᱮ ᱯᱟᱥᱮᱡ ᱪᱚᱭ ᱚᱨᱚᱝ ᱠᱮᱭᱟ ᱪᱮᱫᱟᱜ ᱥᱮ ᱵᱟᱝ ᱵᱟᱵᱟᱭ ᱚᱨᱚᱝᱼᱮ ᱛᱟᱦᱮᱱᱟ ᱚᱱᱟᱛᱮ ᱤᱧ ᱦᱚᱸ ᱩᱱᱤᱭᱟᱜ ᱤᱧ ᱡᱟᱦᱟᱸᱴᱟᱜ ᱛᱤᱨᱭᱟᱹ ᱚᱱᱟ ᱤᱧ ᱦᱚᱹᱧ ᱵᱮᱵᱚᱦᱟᱨ ᱞᱮᱠᱟᱛᱮ ᱮᱠᱷᱚᱱᱚ ᱪᱟᱞᱟᱜ ᱠᱟᱱ ᱛᱤᱧᱟᱹ ᱟᱨ ᱱᱚᱝᱠᱟ ᱜᱤᱧ ᱫᱚᱦᱚᱭᱟ